ᱢᱚᱦᱟᱥᱚᱭ ᱵᱟ ᱵᱩ ᱤᱭᱟ ᱯᱷᱩᱞᱠᱩᱥᱢᱟ ᱠᱷᱚᱱᱟᱜ ᱥᱤᱞᱫᱟ ᱦᱤᱡᱩᱜ ᱛᱮ ᱯᱚᱱᱪᱟᱥ ᱴᱟᱠᱟ ᱵᱷᱟᱲᱟ ᱠᱚᱱᱴᱟᱠᱴᱟᱨ ᱵᱟ ᱵᱩ ᱫᱚ ᱥᱟᱴ ᱴᱟᱠᱟ ᱵᱷᱟᱲᱟᱭ ᱦᱟᱛᱟᱣ ᱟᱠᱟᱜ ᱛᱤᱧᱟᱹ ᱥᱚᱨᱠᱟᱨᱤ ᱵᱷᱟᱲᱟ ᱢᱟ ᱯᱚᱱᱪᱟᱥ ᱴᱟᱠᱟ ᱠᱟᱱ ᱵᱟ ᱲᱛᱤ ᱯᱚᱭᱥᱟ ᱫᱚ ᱪᱮᱫᱟᱜ ᱮ ᱦᱟᱛᱟᱣ ᱟᱠᱟᱜ ᱛᱤᱧᱟᱹ ᱚᱱᱟ ᱨᱮᱱᱟᱜ ᱪᱮᱫ ᱦᱩᱭᱩᱜᱼᱟ ᱵᱮᱵᱚᱥᱛᱟ